ᱱᱚᱜᱼᱚᱭ ᱡᱮ ᱞᱚᱠᱰᱟᱣᱩᱱ ᱪᱟᱞᱟᱣ ᱮᱱᱟ ᱱᱚᱣᱟ ᱞᱚᱠᱰᱟᱣᱩᱱ ᱨᱮ ᱤᱥᱤᱱ ᱫᱚ ᱫᱟᱠᱟ ᱩᱛᱩ ᱠᱚᱜᱮ ᱤᱥᱤᱱ ᱵᱟᱲᱟ ᱦᱩᱭ ᱞᱮᱱᱟ ᱫᱟᱠᱟ ᱩᱛᱩ ᱠᱚ ᱤᱥᱤᱱ ᱵᱟᱲᱟ ᱠᱟᱛᱮᱜ ᱜᱮ ᱡᱚᱢ ᱫᱚ ᱦᱩᱭ ᱠᱟᱱᱟ ᱛᱚᱵᱮ ᱡᱚᱠᱷᱚᱱ ᱡᱮ ᱵᱟᱦᱨᱮ ᱥᱮᱫ ᱩᱰᱩᱠ ᱦᱩᱭᱩᱜ ᱠᱟᱱ ᱛᱟᱦᱮᱸᱫ ᱢᱮᱫ ᱢᱟᱱᱮ ᱢᱚᱪᱟ ᱢᱩ ᱛᱚᱞ ᱠᱟᱛᱮᱜ ᱩᱰᱩᱜᱚᱜ ᱦᱩᱭᱩᱜ ᱠᱟᱱ ᱛᱟᱦᱮᱸᱫ ᱡᱟᱛᱮ ᱚᱱᱟ ᱵᱟᱭᱨᱮ ᱨᱮᱭᱟᱜ ᱫᱩᱥᱤᱛᱚ ᱦᱚᱭ ᱡᱮᱢᱚᱱ ᱢᱩ ᱨᱮ ᱟᱞᱚ ᱵᱚᱞᱚᱱ ᱱᱚᱝᱠᱟ ᱞᱮᱠᱟ ᱵᱮᱵᱚᱥᱛᱷᱟ ᱦᱩᱭ ᱞᱮᱱᱟ ᱟᱨ ᱛᱤ ᱞᱟᱹᱜᱤᱫ ᱛᱤ ᱨᱮ ᱢᱟᱱᱮ ᱡᱟᱦᱟᱸ ᱠᱚ ᱢᱮᱛᱟᱜ ᱠᱟᱱᱟ ᱦᱮᱱᱰ ᱚᱣᱟᱥ ᱦᱮᱱᱰ ᱚᱣᱟᱥ ᱵᱮᱵᱚᱦᱟᱨ ᱦᱩᱭᱩᱜ ᱠᱟᱱ ᱛᱟᱦᱮᱸᱫ ᱡᱟᱛᱮ ᱡᱤᱵᱟᱱᱩ ᱠᱚ ᱛᱤ ᱨᱮ ᱟᱞᱚ ᱠᱚ ᱞᱟᱴᱷᱟᱜ ᱢᱟ ᱟᱨ ᱥᱩᱱᱩ ᱱᱚᱜᱼᱚᱭ ᱡᱮ ᱞᱚᱞᱚ ᱫᱟᱜ ᱠᱚ ᱵᱮᱵᱚᱦᱟᱨ ᱦᱩᱭᱩᱜ ᱠᱟᱱ ᱛᱟᱦᱮᱸᱫ ᱵᱤᱥᱮᱥ ᱠᱟᱭᱛᱮ